ᱛᱮᱦᱮᱧ ᱟᱭᱢᱟ ᱦᱚᱲ ᱜᱮᱵᱚᱱ ᱵᱟᱲᱟᱭᱟ ᱵᱷᱟᱨᱚᱛ ᱫᱤᱥᱚᱢᱨᱮ ᱵᱮᱯᱟᱨᱤᱭᱟᱹ ᱥᱮ ᱵᱤᱛᱟᱹᱨᱤᱭᱟᱹ ᱟᱭᱩᱨᱤᱭᱟᱹ ᱠᱚ ᱥᱟᱱᱟᱢ ᱞᱮᱠᱟᱱ ᱠᱚᱜᱮ ᱢᱮᱱᱟᱜ ᱠᱚᱣᱟ ᱥᱮ ᱡᱟᱦᱟᱸ ᱫᱚ ᱡᱟᱹᱥᱛᱤ ᱠᱟᱭᱛᱮ ᱱᱤᱛᱚᱜ ᱥᱮᱪᱮᱫ ᱥᱮ ᱨᱟᱹᱥᱠᱟᱹ ᱨᱟᱹᱥᱠᱟᱹ ᱨᱚᱢᱚᱡ ᱵᱟᱹᱱᱤᱡ ᱟᱨ ᱥᱮ ᱟᱭᱢᱟ ᱞᱮᱠᱟᱱ ᱠᱟᱹᱢᱤ ᱠᱚᱨᱮᱜ ᱡᱚᱯᱲᱟᱣ ᱢᱮᱱᱟᱜ ᱠᱚᱣᱟ ᱢᱮᱱ ᱫᱚ ᱱᱩᱠᱩ ᱠᱷᱟᱹᱛᱤᱨ ᱛᱮᱜᱮ ᱛᱮᱦᱮᱧ ᱧᱮᱞᱚᱜᱚᱜ ᱠᱟᱱᱟ ᱱᱚᱣᱟ ᱫᱷᱩᱲᱤ ᱫᱷᱟᱹᱨᱛᱤ ᱨᱮᱱᱟᱜ ᱦᱟᱞᱚᱛ ᱚᱠᱟ ᱴᱷᱟᱶᱨᱮ ᱛᱮᱦᱮᱧ ᱥᱮᱴᱮᱨ ᱟᱠᱟᱱ ᱛᱟᱵᱚᱱᱟ ᱥᱮ ᱱᱤᱛᱚᱜ ᱱᱤᱛᱚᱜ ᱚᱠᱟᱴᱟᱜ ᱨᱮᱵᱚᱱ ᱮᱜ ᱧᱮᱞ ᱞᱮᱠᱷᱟᱱ ᱵᱚᱱ ᱵᱩᱡᱟ ᱡᱮ ᱡᱟᱹᱥᱛᱤ ᱠᱟᱭ ᱛᱮᱫᱚ ᱱᱤᱛᱚᱜ ᱚᱠᱟ ᱥᱮᱫ ᱛᱤᱱᱟᱹᱜ ᱥᱟᱺᱜᱤᱧ ᱥᱮᱜ ᱵᱚᱱ ᱞᱟᱯᱷᱟᱝ ᱠᱟᱱᱟ ᱥᱮ ᱚᱠᱟ ᱰᱟᱦᱟᱨ ᱰᱟᱦᱟᱨ ᱛᱮᱵᱚᱱ ᱰᱟᱦᱨᱟᱣ ᱟᱠᱟᱱᱟ ᱡᱟᱹᱥᱛᱤ ᱠᱟᱭᱛᱮ ᱱᱤᱛᱚᱜ ᱛᱚᱡᱵᱤᱪ ᱠᱟᱛᱮᱜ ᱵᱚᱱ ᱧᱮᱞ ᱞᱮᱠᱲᱷᱟᱱ ᱤᱧᱟᱹᱜ ᱩᱭᱦᱟᱹᱨ ᱞᱮᱠᱟ ᱛᱮᱫᱚ ᱤᱧ ᱫᱩᱧ ᱢᱮᱱᱟ ᱱᱤᱛᱚᱜ ᱡᱟᱦᱟᱸ ᱨᱟᱹᱥᱠᱟᱹ ᱨᱚᱢᱚᱡ ᱨᱮᱱᱟᱜ ᱠᱟᱛᱷᱟ ᱱᱚᱰᱮ ᱥᱮ ᱨᱟᱹᱥᱠᱟᱹ ᱨᱚᱢᱚᱡ ᱛᱟᱞᱟᱛᱮ ᱧᱮᱞ ᱠᱟᱱᱟ ᱡᱮ ᱯᱟᱹᱦᱤᱞ ᱚᱠᱛᱚ ᱫᱚ ᱨᱟᱹᱥᱠᱟᱹ ᱨᱚᱢᱚᱡᱽ ᱡᱟᱦᱟᱸ ᱫᱚ ᱥᱟᱱᱛᱟᱲ ᱥᱟᱶᱛᱟᱨᱮ ᱛᱟᱦᱮᱸ ᱠᱟᱱᱟ ᱡᱟᱦᱟᱸ ᱠᱚᱫᱚ ᱫᱷᱚᱨᱚᱢ ᱟᱱᱟᱜ ᱴᱷᱟᱶ ᱠᱚᱨᱮᱜ ᱵᱚᱸᱜᱟ ᱵᱳᱨᱳ ᱥᱮ ᱵᱤᱦᱟᱹ ᱵᱟᱯᱞᱟ ᱱᱚᱝᱠᱟ ᱞᱮᱠᱟᱱ ᱡᱟᱭᱜᱟ ᱠᱚᱨᱮᱜ ᱥᱮ ᱯᱟᱛᱟ ᱴᱟᱺᱰᱤ ᱠᱚᱨᱮᱜ ᱜᱮ ᱱᱚᱣᱟ ᱠᱚᱫᱚ ᱵᱮᱣᱦᱟᱨᱚᱜ ᱠᱟᱱ ᱛᱟᱦᱮᱸᱜ ᱱᱤᱛᱚᱜ ᱫᱤᱱ ᱫᱤᱱᱛᱮ ᱧᱮᱞᱚᱜᱚᱜ ᱠᱟᱱᱟ ᱱᱚᱣᱟ ᱠᱚᱫᱚ ᱵᱮ ᱵᱟᱹᱲᱤᱡ ᱟᱹᱰᱤ ᱵᱟᱝ ᱜᱟᱱᱚᱜ ᱥᱮ ᱵᱟᱝ ᱴᱷᱤᱠ ᱡᱟᱭᱜᱟ ᱞᱮᱠᱟ ᱨᱮᱦᱚᱸ ᱱᱚᱣᱟ ᱠᱚᱵᱚᱱ ᱵᱮᱣᱦᱟᱨᱮᱫᱟ ᱥᱮ ᱱᱚᱣᱟ ᱠᱚᱵᱚᱱ ᱪᱚᱞ ᱦᱚᱪᱚᱭᱮᱫᱟ ᱢᱮᱱ ᱫᱚ ᱡᱟᱦᱟᱸ ᱠᱚᱨᱮᱜ ᱟᱵᱚᱣᱟᱜ ᱞᱟᱹᱠᱛᱤ ᱵᱟᱝ ᱠᱟᱱᱟ ᱮᱱᱦᱚᱸ ᱱᱚᱝᱠᱟᱱ ᱡᱟᱭᱜᱟ ᱠᱚᱨᱮᱜ ᱱᱚᱣᱟ ᱠᱚᱵᱚᱱ ᱠᱟᱹᱢᱤᱭᱮᱫᱟ ᱡᱟᱦᱟᱸ ᱫᱚ ᱨᱟᱹᱥᱠᱟᱹ ᱨᱚᱢᱚᱡᱽ ᱮᱱᱮᱡ ᱥᱮᱨᱮᱧ ᱨᱮᱱᱟᱜ ᱠᱟᱛᱷᱟ ᱡᱟᱦᱟᱸ ᱠᱚᱫᱚ ᱟᱵᱚ ᱫᱚᱵᱚᱱ ᱵᱟᱲᱟᱭᱟ ᱥᱮᱫᱟᱭ ᱚᱠᱛᱚ ᱠᱷᱚᱱᱟᱜ ᱜᱮ ᱵᱟᱦᱟ ᱢᱟᱜ ᱢᱚᱬᱮᱨᱮ ᱡᱟᱦᱮᱨ ᱛᱷᱟᱱᱨᱮ ᱴᱟᱢᱟᱠ ᱴᱟᱢᱟᱠ ᱛᱩᱢᱫᱟᱜ ᱟᱛᱮᱜ ᱨᱟᱹᱥᱠᱟᱹ ᱨᱚᱢᱚᱡ ᱥᱮ ᱮᱱᱮᱡ ᱥᱮᱨᱮᱧ ᱥᱮ ᱵᱤᱦᱟᱹᱨᱮ ᱵᱟᱯᱞᱟᱨᱮ ᱫᱚᱝ ᱥᱟᱞᱮ ᱞᱟᱜᱽᱲᱮ ᱥᱟᱞᱮ ᱯᱟᱛᱟ ᱴᱟᱺᱰᱤᱨᱮ ᱱᱚᱣᱟ ᱠᱚᱫᱚ ᱵᱮᱣᱦᱟᱨᱚᱜ ᱠᱟᱱ ᱛᱟᱦᱮᱸᱜ ᱱᱤᱛᱚᱜ ᱧᱮᱞᱚᱜ ᱠᱟᱱᱟ ᱫᱮᱥ ᱫᱤᱥᱚᱢᱨᱮ ᱱᱮᱛᱟ ᱢᱚᱱᱛᱤᱨᱤ ᱠᱚ ᱥᱤᱞᱯᱤ ᱧᱩᱛᱩᱢᱟᱱᱟᱜ ᱢᱤᱫ ᱵᱷᱟᱛᱟ ᱠᱚ ᱪᱟᱹᱞᱩ ᱠᱟᱫᱟ ᱢᱮᱱᱫᱚ ᱡᱟᱦᱟᱸ ᱟᱢᱟᱝ ᱛᱟᱦᱟᱸ ᱟᱹᱛᱷᱟᱲᱤᱭᱟᱹ ᱱᱤᱛᱚᱜ ᱥᱟᱱᱛᱟᱲ ᱛᱤᱨᱞᱟᱹ ᱠᱚ ᱤᱫᱤᱭᱮᱜ ᱠᱟᱛᱮ ᱠᱚ ᱨᱟᱹᱥᱠᱟᱹ ᱨᱚᱢᱚᱡᱽ ᱥᱮ ᱮᱱᱮᱡ ᱥᱮᱨᱮᱧ ᱦᱚᱪᱚᱭᱮᱜ ᱠᱚᱣᱟ ᱠᱚ ᱟᱠᱚ ᱠᱚ ᱛᱟᱞᱟᱨᱮ ᱥᱮᱫᱟᱭ ᱚᱠᱛᱮ ᱫᱚᱵᱚᱱ ᱵᱟᱲᱟᱭ ᱛᱟᱦᱮᱱᱟ ᱢᱟᱨᱟᱝ ᱵᱳᱨᱳ ᱫᱮᱵᱟ ᱥᱮᱵᱟ ᱞᱟᱹᱜᱤᱫ ᱛᱮ ᱵᱚᱸᱜᱟ ᱵᱳᱨᱳ ᱠᱚ ᱢᱚᱱᱮᱨᱮ ᱨᱟᱹᱥᱠᱟᱹ ᱮᱢ ᱞᱟᱹᱜᱤᱫ ᱛᱮ ᱩᱱᱠᱩ ᱠᱚ ᱪᱩᱢᱟᱹᱲᱟ ᱟᱛᱮᱜ ᱵᱚᱱ ᱮᱱᱮᱡ ᱥᱮᱨᱮᱧ ᱟᱠᱚ ᱠᱟᱱ ᱛᱟᱦᱮᱸᱜ ᱢᱮᱱ ᱫᱚ ᱱᱤᱛᱚᱜ ᱫᱚ ᱧᱮᱞᱚᱜ ᱠᱟᱱᱟ ᱡᱟᱹᱥᱛᱤ ᱠᱟᱭᱛᱮ ᱡᱮ ᱩᱱᱠᱩ ᱵᱚᱸᱜᱟ ᱵᱳᱨᱳ ᱠᱷᱚᱱ ᱫᱚ ᱱᱮᱛᱟ ᱢᱚᱱᱛᱤᱨᱤ ᱠᱚᱜᱮ ᱵᱮᱥᱤ ᱵᱚᱱ ᱢᱟᱱᱟᱣ ᱜᱩᱱᱟᱹᱣ ᱮᱜ ᱠᱚᱣᱟ ᱞᱮᱣᱮᱨ ᱠᱚᱫᱚᱨ ᱰᱟᱱᱰᱟ ᱦᱤᱞᱟᱹᱣ ᱟᱛᱮᱜ ᱱᱩᱠᱩ ᱥᱟᱢᱟᱝ ᱨᱮᱜᱮ ᱵᱚᱱ ᱮᱱᱮᱡ ᱥᱮᱨᱮᱧ ᱮᱫᱟ ᱮᱱᱠᱷᱟᱱ ᱱᱚᱣᱟ ᱠᱤ ᱴᱷᱤᱠᱚᱜ ᱠᱟᱱ ᱛᱟᱵᱳᱱᱟ ᱵᱟᱝᱟ ᱛᱮᱦᱮᱧ ᱱᱚᱣᱟ ᱫᱚ ᱵᱟᱝ ᱴᱷᱤᱠᱚᱜ ᱠᱟᱱ ᱛᱟᱵᱳᱱᱟ ᱱᱤᱛᱚᱜ ᱱᱚᱣᱟ ᱧᱮᱞᱚᱜ ᱠᱟᱱᱟ ᱫᱤᱥᱚᱢᱨᱮ ᱡᱮ ᱦᱚᱜᱼᱚᱭ ᱱᱟ ᱰᱟᱦᱟᱨ ᱦᱚᱜᱼᱚᱭ ᱱᱟ ᱰᱟᱦᱟᱨ ᱛᱮᱜᱮ ᱡᱟᱹᱥᱛᱤ ᱫᱚᱠᱚ ᱰᱟᱨᱦᱟᱣ ᱠᱟᱱᱟ ᱪᱮᱫᱟᱜ ᱥᱮ ᱵᱟᱝᱢᱟ ᱱᱚᱣᱟᱛᱮ ᱯᱚᱭᱥᱟ ᱧᱟᱢᱚᱜ ᱠᱟᱱᱟ ᱦᱮᱸ ᱧᱟᱢᱚᱜ ᱠᱟᱱᱟ ᱱᱚᱣᱟ ᱦᱚᱸ ᱥᱟᱹᱨᱤ ᱮᱠᱟᱞ ᱮᱲᱮ ᱠᱟᱛᱷᱟ ᱫᱚ ᱵᱟᱝ ᱠᱟᱱᱟ ᱡᱮ ᱱᱚᱣᱟᱦᱚᱸ ᱥᱟᱹᱨᱤ ᱠᱟᱛᱷᱟ ᱠᱟᱱᱟ ᱮᱱᱛᱮ ᱱᱚᱣᱟ ᱫᱚ ᱡᱩᱫᱤ ᱢᱤᱫ ᱥᱮᱫ ᱛᱮᱵᱚᱱ ᱧᱮᱞᱟ ᱡᱮ ᱱᱚᱣᱟ ᱫᱚ ᱟᱹᱰᱤ ᱢᱟᱨᱟᱝ ᱜᱮ ᱠᱷᱚᱛᱤᱜ ᱠᱟᱱᱟ ᱥᱮ ᱟᱹᱰᱤ ᱢᱟᱨᱟᱝ ᱜᱮ ᱵᱟᱹᱲᱤᱡᱚᱜ ᱠᱟᱱᱟ ᱥᱟᱶᱛᱟ ᱢᱤᱫᱴᱟᱝ ᱵᱮᱵᱟᱹᱲᱤᱡ ᱚᱨᱥᱚᱝ ᱢᱤᱫᱴᱟᱝ ᱵᱚᱞᱚᱜ ᱠᱟᱱᱟ ᱱᱤᱛᱚᱜ ᱡᱚᱫᱤ ᱱᱚᱝᱠᱟ ᱪᱟᱞᱟᱜᱼᱟ ᱛᱟᱦᱚᱞᱮ ᱦᱟᱯᱮᱱ ᱫᱤᱱ ᱱᱚᱣᱟ ᱤᱫᱤ ᱠᱟᱛᱮᱜ ᱱᱚᱣᱟ ᱨᱮᱱᱟᱜ ᱪᱮᱫ ᱨᱩᱯᱮ ᱧᱟᱢᱟ ᱤᱧᱟᱹᱜ ᱵᱩᱡᱽ ᱛᱮᱫᱚ ᱱᱚᱣᱟᱧ ᱢᱮᱱᱟ ᱡᱮ ᱱᱚᱣᱟ ᱫᱚ ᱵᱚᱱᱫᱚ ᱞᱮᱱᱠᱷᱟᱱ ᱥᱮ ᱵᱟᱝᱠᱚ ᱠᱚᱨᱟᱣ ᱞᱮᱠᱷᱟᱱ ᱜᱮ ᱱᱟᱯᱟᱭᱚᱜᱼᱟ ᱪᱮᱫᱟᱜ ᱥᱮ ᱱᱚᱣᱟ ᱢᱤᱫ ᱫᱤᱱ ᱦᱤᱞᱳᱜ ᱱᱚᱝᱠᱟ ᱡᱩᱫᱤ ᱪᱟᱞᱟᱜᱼᱟ ᱛᱟᱦᱚᱞᱮ ᱥᱟᱱᱛᱟᱲ ᱥᱟᱶᱛᱟ ᱨᱮᱱᱟᱜ ᱱᱤᱛᱚᱜ ᱡᱟᱦᱟᱸ ᱫᱷᱚᱨᱚᱢ ᱟᱱᱟᱜ ᱮᱱᱮᱡ ᱥᱮᱨᱮᱧ ᱠᱚ ᱢᱮᱱᱟᱜᱼᱟ ᱱᱚᱣᱟ ᱠᱚ ᱢᱤᱫ ᱫᱤᱱ ᱦᱤᱞᱳᱜ ᱢᱟᱞᱚᱴ ᱪᱟᱵᱟᱜᱼᱟ